ᱦᱮᱸ ᱡᱚᱦᱟᱨᱜᱮ ᱤᱧ ᱧᱩᱛᱩᱢ ᱚᱠᱚᱭ ᱵᱤᱱ ᱞᱟᱹᱭᱮᱜᱼᱟ ᱦᱚᱸ ᱦᱚᱸ ᱴᱷᱤᱠ ᱜᱮᱭᱟ ᱟᱹᱞᱤᱧ ᱫᱚ ᱛᱚᱨᱚᱱᱤ ᱢᱩᱨᱢᱩ ᱞᱤᱧ ᱞᱟᱹᱭᱮᱜᱼᱟ ᱦᱚᱸᱭ ᱛᱚ ᱴᱩᱨ ᱢᱤᱫᱴᱟᱱ ᱢᱮᱱᱟᱜᱼᱟ ᱢᱟᱱᱮ ᱞᱩᱜᱩᱼᱵᱩᱨᱩ ᱪᱟᱞᱟᱜ ᱞᱟᱹᱜᱤᱫᱼᱛᱮ ᱦᱮᱸᱥᱮ ᱚᱱᱟ ᱨᱮ ᱠᱟᱹᱡ ᱚᱯᱷᱟᱨ ᱢᱮᱱᱟᱜᱼᱟ ᱪᱟᱞᱟᱜ ᱠᱷᱟᱱ ᱵᱤᱱ ᱮᱱᱠᱷᱟᱱ ᱟᱹᱵᱤᱱᱟᱜ ᱧᱩᱛᱩᱢ ᱞᱤᱧ ᱮᱱᱴᱨᱤᱭᱟ ᱦᱮᱸ ᱥᱮ ᱦᱳᱭ ᱦᱳᱭ ᱟᱫᱚ ᱚᱱᱟ ᱵᱟᱥ ᱵᱷᱟᱲᱟ ᱡᱟᱜᱮ ᱞᱟᱜᱟᱜᱼᱟ ᱡᱚᱢᱼᱧᱩ ᱵᱷᱟᱲᱟ ᱮᱸᱰᱮ ᱠᱷᱚᱱᱜᱮ ᱦᱳᱭ ᱟᱫᱚ ᱡᱩᱫᱤ ᱟᱹᱵᱤᱱ ᱪᱟᱞᱟᱜ ᱥᱟᱱᱟᱭᱮᱫ ᱵᱤᱱ ᱠᱷᱟᱱ ᱫᱚ ᱟᱹᱞᱤᱧ ᱟᱹᱵᱤᱱᱟᱜ ᱠᱷᱟᱛᱟᱨᱮ ᱧᱩᱛᱩᱢ ᱞᱤᱧ ᱮᱱᱴᱨᱤᱭᱟ ᱟᱨ ᱚᱱᱟᱨᱮ ᱠᱟᱹᱡ ᱥᱩᱵᱤᱫᱷᱟ ᱢᱮᱱᱟᱜᱼᱟ ᱦᱮᱸ ᱟᱫᱚ ᱢᱟ ᱪᱮᱫ ᱞᱮᱠᱟ ᱟᱹᱵᱤᱱ ᱛᱮᱭᱟᱨᱤ ᱞᱟᱹᱭ ᱵᱤᱱ ᱟᱨ ᱠᱷᱚᱨᱪᱟ ᱫᱚ ᱚᱱᱠᱟ ᱫᱚ ᱯᱚᱫᱽᱨᱚ ᱥᱚ ᱵᱷᱟᱲᱟ ᱞᱟᱜᱟᱜᱼᱟ ᱦᱮᱸᱥᱮ ᱮᱸᱰᱮ ᱠᱷᱚᱱᱜᱮ ᱦᱟᱸᱜ ᱤᱱᱟᱹᱜ ᱤᱱᱟᱹᱜ ᱫᱤᱱ ᱞᱟᱹᱜᱤᱫ ᱫᱚ ᱦᱟᱸᱜ ᱡᱚᱢᱼᱧᱩ ᱢᱤᱫ ᱫᱤᱱ ᱞᱟᱹᱜᱤᱫ ᱜᱮ ᱱᱟᱦᱟᱜ ᱡᱟᱦᱟᱸ ᱛᱤᱥ ᱵᱚᱱ ᱪᱟᱞᱟᱜᱼᱟ ᱤᱱᱟᱹᱜ ᱞᱟᱹᱜᱤᱫ ᱢᱟ ᱴᱩᱨ ᱞᱟᱹᱜᱤᱫ ᱫᱚ ᱱᱟᱦᱟᱜ ᱵᱷᱟᱲᱟ ᱠᱷᱚᱱᱜᱮ ᱱᱟᱦᱟᱸᱜ ᱡᱚᱢᱼᱧᱩ ᱦᱚᱸ ᱠᱷᱟᱴᱚᱜᱼᱟ ᱦᱟᱸᱜ ᱦᱮᱸ ᱥᱮ ᱦᱳᱭ ᱦᱳᱭ ᱟᱫᱚ ᱚᱱᱮ ᱚᱱᱠᱟ ᱦᱮᱱᱟᱜᱼᱟ ᱜᱟᱹᱲᱤ ᱫᱚ ᱚᱱᱟᱫᱚ ᱵᱟᱥ ᱠᱟᱱᱟ ᱱᱟᱦᱟᱜ ᱵᱟᱥ ᱚᱱᱟᱫᱚ ᱞᱟᱜᱟᱭᱟ ᱦᱟᱸᱰᱮ ᱱᱟᱸᱰᱮ ᱞᱟᱜᱟᱭᱟ ᱱᱟᱦᱟᱜ ᱚᱱᱠᱟ ᱫᱚ ᱡᱟᱦᱟᱸ ᱞᱮᱠᱟ ᱚᱰᱳᱠ ᱠᱚᱜ ᱟᱠᱚ ᱱᱟᱦᱟᱜ ᱟᱨ ᱠᱚᱲᱟ ᱠᱚ ᱦᱮᱸᱥᱮ ᱮᱱᱠᱷᱟᱱ ᱚᱱᱠᱟ ᱫᱚ ᱦᱟᱸᱜ ᱴᱷᱟᱹᱣᱠᱟᱹ ᱠᱟᱱᱟ ᱚᱠᱟ ᱚᱠᱟ ᱠᱚᱨᱮᱫ ᱱᱟᱦᱟᱜ ᱠᱚ ᱡᱟᱹᱥᱛᱤ ᱠᱚ ᱚᱰᱳᱠᱚᱜ ᱠᱟᱱᱟ ᱠᱚᱲᱟ ᱠᱚ ᱚᱸᱰᱮ ᱛᱤᱸᱜᱩᱭᱟᱭ ᱟᱨ ᱚᱸᱰᱮ ᱟᱯᱮ ᱴᱷᱮᱱ ᱛᱤᱱᱟᱹᱜ ᱜᱟᱱ ᱠᱚ ᱚᱰᱳᱠᱚᱜ ᱠᱟᱱᱟ ᱚᱸᱰᱮ ᱦᱚᱸ ᱛᱤᱜᱩᱭᱟᱭ ᱟᱨ ᱚᱱᱠᱟ ᱚᱱᱠᱟᱛᱮ ᱱᱟᱦᱟᱜ ᱥᱟᱢᱴᱟᱣ ᱥᱟᱢᱴᱟᱣ ᱛᱮᱵᱚᱱ ᱪᱟᱞᱟᱜᱼᱟ ᱦᱳᱭ ᱮᱱᱠᱷᱟᱱ ᱟᱯᱮ ᱚᱱᱟ ᱢᱩᱰᱟᱹ ᱴᱷᱟᱹᱠᱨᱟᱹ ᱨᱮ ᱞᱟᱜᱟᱣ ᱟᱭ ᱚᱱᱠᱟ ᱚᱸᱰᱮ ᱠᱷᱚᱱ ᱛᱤᱱᱟᱹᱜ ᱜᱟᱱᱚ ᱠᱚ ᱚᱰᱳ ᱠᱚᱜ ᱠᱟᱱᱟ ᱠᱚ ᱠᱚᱲᱟ ᱠᱚ ᱛᱟᱨᱯᱚᱨᱮ ᱠᱚᱠ ᱯᱟᱲᱟ ᱚᱱᱠᱟ ᱫᱷᱚᱞᱵᱷᱩᱢᱜᱚᱲ ᱜᱷᱟᱴᱥᱤᱞᱟᱹ ᱦᱟᱱᱛᱮ ᱟᱫᱚ ᱚᱰᱳᱠ ᱤᱫᱤᱭᱟᱭ ᱦᱳᱭ ᱦᱳᱭ ᱦᱳᱭ ᱟᱫᱚ ᱦᱳᱭ ᱵᱟᱭ ᱧᱟᱢᱚᱜᱼᱟ ᱦᱳᱭ ᱦᱳᱭ ᱦᱚᱸ ᱟᱫᱚ ᱦᱳᱭ ᱠᱷᱚᱵᱚᱨ ᱞᱟᱹᱭ ᱫᱷᱟᱨᱟ ᱟᱠᱚ ᱵᱤᱱ ᱟᱨ ᱛᱤᱱᱟᱹᱜ ᱜᱟᱱ ᱠᱚ ᱚᱰᱳᱠᱚᱜᱼᱟ ᱚᱸᱰᱮ ᱮᱱᱠᱷᱟᱱ ᱚᱱᱟ ᱚᱱᱩᱥᱟᱨ ᱵᱟᱥ ᱦᱚᱸ ᱵᱟᱲᱦᱟᱜᱼᱟ ᱢᱤᱫᱴᱟᱱ ᱠᱷᱚᱱᱟᱜ ᱵᱟᱨᱭᱟᱜᱼᱟ ᱡᱟᱹᱥᱛᱤ ᱞᱮᱱᱠᱷᱟᱱ ᱠᱚ ᱟᱵᱟᱨ ᱵᱟᱲᱦᱟᱜ ᱟᱠᱚ ᱦᱳᱭ ᱦᱳᱭ ᱚᱱᱠᱟ ᱫᱚ ᱚᱱᱠᱟ ᱫᱚ ᱢᱤᱫᱴᱟᱱ ᱡᱟᱭᱟᱜᱟ ᱜᱮ ᱞᱩᱜᱩᱼᱵᱩᱨᱩ ᱵᱚᱱ ᱪᱟᱞᱟᱜᱼᱟ ᱦᱮᱸ ᱥᱮ ᱚᱸᱰᱮ ᱵᱚᱱ ᱧᱮᱞᱟ ᱪᱟᱞᱟᱣ ᱠᱟᱛᱮᱫ ᱢᱤᱫ ᱫᱤᱱ ᱫᱚ ᱱᱟᱦᱟᱜ ᱨᱩᱭᱟᱹᱲ ᱵᱟᱭ ᱜᱟᱱᱚᱜᱼᱟ ᱢᱤᱫ ᱫᱤᱱ ᱛᱟᱦᱮᱱ ᱵᱟᱥ ᱛᱟᱦᱮᱱᱟ ᱱᱟᱦᱟᱜ ᱦᱮᱸ ᱥᱮ ᱟᱨ ᱚᱱᱟ ᱧᱮᱞ ᱵᱟᱲᱟ ᱠᱟᱛᱮᱫ ᱟᱨ ᱡᱟᱭ ᱦᱳᱠ ᱚᱱᱟ ᱠᱚᱨᱮᱱᱟᱜ ᱟᱥᱮ ᱯᱟᱥᱮ ᱡᱟᱭᱜᱟ ᱠᱚ ᱦᱟᱸᱜ ᱧᱮᱞ ᱵᱟᱲᱟ ᱠᱟᱛᱮᱫ ᱱᱟᱦᱟᱜ ᱟᱨ ᱡᱟᱠ ᱵᱟᱨ ᱥᱤᱧ ᱯᱮ ᱫᱤᱱ ᱞᱟᱜᱟᱜᱼᱟ ᱟᱨ ᱪᱮᱫ ᱦᱮᱸᱥᱮ ᱦᱳᱭ ᱦᱮᱸ ᱦᱳᱭ ᱦᱳᱭ ᱦᱳᱭ ᱚᱱᱟ ᱤᱭᱟᱹ ᱨᱮᱜᱮ ᱢᱮᱱᱟᱜᱼᱟ ᱞᱩᱜᱩᱼᱵᱩᱨᱩ ᱴᱷᱮᱱᱜᱮ ᱢᱮᱱᱟᱜᱼᱟ ᱚᱱᱟ ᱠᱚᱫᱚ ᱥᱟᱱᱟᱢᱟᱜ ᱚᱱᱠᱟ ᱟᱵᱚᱣᱟᱜ ᱞᱟᱹᱭᱼᱞᱟᱠᱪᱟᱨ ᱯᱟᱹᱦᱤᱞ ᱠᱷᱚᱱ ᱡᱟᱦᱟᱸ ᱞᱮᱠᱟ ᱱᱟᱦᱟᱜ ᱤᱭᱟᱹ ᱟᱹᱜᱩ ᱟᱠᱟᱱᱟ ᱦᱮᱡ ᱟᱹᱜᱩ ᱟᱠᱟᱱᱟ ᱚᱱᱠᱟᱜᱮ ᱱᱟᱦᱟᱜ ᱚᱸᱰᱮ ᱟᱹᱰᱤᱜᱟᱱ ᱢᱟᱱᱮ ᱥᱤᱠᱷᱟᱱᱟᱹᱛ ᱞᱟᱹᱜᱤᱫ ᱦᱮᱱᱟᱜᱼᱟ ᱱᱟᱦᱟᱜ ᱦᱳᱭ ᱚᱱᱟ ᱠᱚ ᱧᱮᱞ ᱦᱳᱭ ᱦᱳᱭ ᱦᱳᱭ ᱚᱱᱟ ᱦᱚᱸ ᱚᱱᱟ ᱦᱚᱸ ᱠᱟᱛᱷᱟ ᱠᱟᱱ ᱜᱮᱭᱟ ᱚᱸᱰᱮ ᱫᱚ ᱟᱵᱚ ᱱᱚᱸᱰᱮ ᱠᱷᱚᱱ ᱫᱚ ᱱᱟᱜ ᱥᱩᱴᱼᱵᱩᱴ ᱜᱮ ᱱᱟᱦᱟᱜ ᱵᱚᱱ ᱦᱚᱨᱚᱜ ᱤᱫᱤᱭᱟ ᱚᱲᱟᱜ ᱠᱷᱚᱱ ᱜᱮ ᱦᱮᱸ ᱥᱮ ᱟᱫᱚ ᱦᱟᱸᱰᱮ ᱱᱟᱦᱟᱜ ᱡᱚᱠᱷᱚᱱ ᱵᱚᱱ ᱪᱟᱞᱟᱜᱼᱟ ᱥᱮᱴᱮᱨᱚᱜᱼᱟ ᱵᱚᱱ ᱦᱮᱸ ᱥᱮ ᱟᱫᱚ ᱟᱯᱟᱱ ᱟᱹᱯᱤᱱ ᱱᱟᱦᱟᱜ ᱰᱨᱮᱥ ᱪᱮᱫ ᱪᱮᱫ ᱠᱚ ᱱᱟᱦᱟᱜ ᱤᱫᱤᱜᱼᱟ ᱚᱱᱟ ᱫᱚ ᱟᱯᱟᱱ ᱟᱹᱯᱤᱱ ᱯᱚᱥᱚᱸᱫ ᱦᱮᱸ ᱥᱮ ᱟᱨ ᱚᱸᱰᱮᱢᱟ ᱱᱟᱦᱟᱜ ᱟᱵᱚᱣᱟᱜ ᱢᱤᱫᱴᱟᱱ ᱜᱟᱲ ᱫᱷᱚᱨᱚᱢ ᱜᱟᱲ ᱞᱮᱠᱟᱱ ᱡᱟᱦᱮᱨ ᱜᱟᱲ ᱞᱮᱠᱟᱱ ᱡᱟᱭᱜᱟ ᱠᱟᱱᱟ ᱦᱮᱸ ᱥᱮ ᱚᱸᱰᱮ ᱫᱚ ᱱᱟᱦᱟᱜ ᱵᱚᱸᱜᱟᱼᱵᱩᱨᱩ ᱦᱩᱭᱩᱜᱼᱟ ᱵᱚᱸᱜᱟᱼᱵᱩᱨᱩ ᱡᱟᱭᱜᱟ ᱨᱮᱢᱟ ᱥᱩᱴᱼᱵᱩᱴᱢᱟ ᱱᱟᱦᱟᱜ ᱡᱮᱢᱚᱱ ᱪᱷᱟᱹᱛᱤᱠ ᱠᱚ ᱞᱮᱠᱟᱢᱟ ᱱᱟᱦᱟᱜ ᱵᱟᱵᱚᱱ ᱪᱟᱞᱟᱜᱼᱟ ᱦᱮᱸ ᱥᱮ ᱮᱱᱠᱷᱟᱱ ᱚᱸᱰᱮ ᱫᱚ ᱟᱵᱚᱣᱟᱜ ᱡᱟᱜᱮ ᱥᱟᱡᱼᱥᱟᱯᱲᱟᱣ ᱯᱟᱹᱦᱤᱞ ᱠᱷᱚᱱ ᱟᱹᱜᱤᱞ ᱦᱟᱯᱲᱟᱢ ᱠᱷᱚᱱ ᱡᱟᱦᱟᱸ ᱞᱮᱠᱟ ᱢᱮᱱᱟᱜᱼᱟ ᱫᱷᱩᱛᱤ ᱥᱟᱫᱟ ᱫᱷᱩᱛᱤ ᱦᱮᱸ ᱥᱮ ᱟᱨ ᱱᱟᱦᱟᱜ ᱦᱮᱸ ᱪᱚᱞᱚ ᱡᱟᱢᱟ ᱫᱚ ᱱᱟᱦᱟᱜ ᱡᱟᱦᱟᱸ ᱞᱮᱠᱟᱱᱟᱜ ᱜᱮ ᱥᱟᱫᱟ ᱫᱷᱩᱛᱤ ᱤᱭᱟᱹ ᱠᱟᱛᱮᱫ ᱜᱮ ᱱᱟᱦᱟᱜ ᱚᱸᱰᱮ ᱵᱚᱱ ᱱᱟᱦᱟᱜ ᱵᱚᱸᱜᱟ ᱵᱚᱱ ᱟᱬᱜᱚᱱᱟ ᱦᱮᱸ ᱥᱮ ᱦᱮᱸ ᱦᱮᱸ ᱚᱸᱰᱮ ᱫᱚ ᱧᱮᱞ ᱵᱤᱱ ᱱᱟᱦᱟᱜ ᱪᱟᱞᱟᱜ ᱟᱵᱚᱱ ᱟᱵᱚ ᱯᱨᱛᱷᱚᱢᱵᱟᱨ ᱵᱟᱨ ᱵᱚᱱ ᱪᱟᱞᱟᱜᱼᱟ ᱟᱛᱚ ᱟᱫᱚ ᱞᱟᱹᱰᱩ ᱢᱤᱴᱷᱟᱹᱭ ᱱᱟᱹᱨᱤᱭᱮᱞ ᱠᱚ ᱞᱟᱹᱰᱩ ᱠᱚᱜᱮ ᱱᱟᱦᱟᱜ ᱠᱟᱭᱨᱟ ᱠᱚᱜᱮ ᱵᱚᱱ ᱵᱚᱸᱜᱟᱭᱟ ᱦᱮᱸ ᱥᱮ ᱟᱨ ᱡᱮᱢᱚᱱ ᱢᱟᱹᱱᱥᱤᱠ ᱛᱟᱦᱮᱱ ᱠᱷᱟᱱ ᱫᱚ ᱚᱱᱟ ᱫᱚ ᱱᱟᱦᱟᱜ ᱡᱮᱢᱚᱱ ᱟᱹᱵᱤᱱ ᱢᱟᱲᱟᱝ ᱵᱟᱨ ᱵᱤᱱ ᱪᱟᱪᱞᱟᱣ ᱠᱟᱱᱟ ᱢᱟᱹᱱᱥᱤᱠ ᱵᱤᱱ ᱪᱟᱞᱟᱣ ᱠᱟᱱᱟ ᱮᱱᱠᱷᱟᱱ ᱵᱤᱱ ᱨᱚᱲ ᱠᱟᱜᱟ ᱵᱤᱱ ᱢᱟᱹᱱᱥᱤᱠ ᱠᱟᱜᱼᱟ ᱚᱱᱮ ᱚᱱᱠᱟᱢᱟ ᱚᱱᱟ ᱥᱟᱹᱛ ᱥᱟᱯᱲᱟᱣ ᱠᱟᱛᱮᱫ ᱵᱤᱱ ᱪᱟᱞᱟᱜᱼᱟ ᱢᱮᱱᱠᱷᱟᱱ ᱱᱟᱣᱟ ᱜᱮᱭᱟ ᱯᱮ ᱟᱯᱮ ᱫᱚ ᱚᱱᱛᱮ ᱠᱚ ᱮᱱᱠᱷᱟᱱ ᱫᱚ ᱞᱟᱹᱰᱩ ᱢᱤᱴᱷᱟᱹᱭ ᱡᱟ ᱜᱮ ᱢᱟᱹᱱᱥᱤᱠ ᱦᱮᱸ ᱦᱮᱸ ᱚᱱᱠᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱳᱭ ᱦᱳᱭ ᱚᱱᱟ ᱫᱚ ᱟᱯᱟᱱ ᱟᱹᱯᱤᱱᱟᱜ ᱢᱤᱫᱴᱟᱹᱱ ᱤᱭᱟᱹ ᱠᱟᱱᱟ ᱩᱭᱦᱟᱹᱨ ᱠᱟᱱᱟ ᱦᱮᱸ ᱥᱮ ᱚᱱᱟ ᱫᱚ ᱞᱟᱹᱰᱩ ᱢᱤᱴᱷᱟᱭ ᱱᱟᱹᱨᱤᱭᱮᱞ ᱚᱱᱟ ᱠᱚᱛᱮ ᱛᱮ ᱦᱚᱸ ᱜᱟᱱᱚᱜ ᱜᱮᱭᱟ ᱛᱟᱨᱯᱚᱨᱮ ᱥᱤᱢ ᱠᱚ ᱵᱚᱫᱟ ᱠᱚ ᱚᱱᱟ ᱠᱚᱛᱮ ᱦᱚᱸ ᱜᱟᱱᱚᱜ ᱜᱮᱭᱟ ᱦᱮᱸ ᱚᱱᱟ ᱫᱚ ᱪᱮᱫᱠᱟ ᱠᱚ ᱤᱭᱟᱹᱭᱟ ᱦᱟᱸᱜ ᱚᱱᱟ ᱫᱚ ᱱᱤᱡᱮᱨᱟᱜ ᱱᱤᱡᱮᱨᱟᱜ ᱤᱭᱟᱹ ᱠᱟᱱᱟ ᱱᱤᱡᱮᱨᱟᱜ ᱩᱭᱦᱟᱹᱨ ᱠᱟᱱᱟ ᱦᱳᱭ ᱦᱳᱭ ᱚᱸᱰᱮᱱᱟᱜ ᱥᱤᱥᱴᱮᱢ ᱫᱚ ᱤᱱᱠᱟᱹ ᱢᱮᱱᱟᱜᱼᱟ ᱦᱳᱭ ᱦᱚᱸ ᱦᱮᱸ ᱴᱷᱤᱠ ᱜᱮᱭᱟ ᱦᱮᱸ ᱴᱷᱤᱠ ᱜᱮᱭᱟ ᱛᱚᱵᱮ ᱦᱮᱸ ᱦᱚᱸ ᱦᱚᱸ ᱡᱚᱦᱟᱨ ᱡᱚᱦᱟᱨ ᱴᱷᱤᱠ ᱜᱮᱭᱟ